ᱤᱧ ᱡᱚᱦᱟᱨ ᱜᱮ ᱥᱟᱱᱟᱢ ᱠᱚ ᱤᱧᱤᱧ ᱞᱟᱹᱭᱮᱫᱟ ᱡᱮ ᱤᱧᱟᱹᱜ ᱧᱩᱛᱩᱢ ᱦᱩᱭᱩᱜ ᱠᱟᱱᱟ ᱞᱚᱠᱷᱤ ᱵᱮᱥᱨᱟ ᱥᱮ ᱤᱧᱟᱹᱜ ᱤᱧ ᱥᱮᱨᱮᱧᱤᱧ ᱵᱟᱰᱟᱭᱟ ᱤᱧ ᱞᱟᱦᱟᱛᱮ ᱤᱧ ᱞᱟᱹᱴᱩ ᱜᱚ ᱛᱟᱠᱚ ᱥᱮᱨᱮᱧ ᱵᱟᱲᱟᱭᱮᱫ ᱛᱟᱦᱮᱱᱟ ᱠᱚ ᱛᱟᱨᱯᱚᱨᱮ ᱩᱱᱠᱩᱣᱟᱜ ᱥᱮᱨᱮᱧ ᱟᱸᱡᱚᱢᱼᱟᱸᱡᱚᱢᱛᱮ ᱤᱧᱦᱚᱸ ᱟᱸᱡᱚᱢ ᱪᱮᱫ ᱟᱠᱟᱫᱼᱟ ᱤᱧ ᱞᱟᱹᱴᱩ ᱜᱚ ᱟᱹᱰᱤ ᱡᱳᱨᱜᱮ ᱥᱮᱨᱮᱧᱟ ᱞᱟᱹᱭ ᱟᱹᱧᱟᱹᱭ ᱟᱨᱮ ᱥᱮᱨᱮᱧᱟ ᱩᱱᱤᱭᱟᱜ ᱞᱟᱹᱭᱛᱮ ᱟᱸᱡᱚᱢᱛᱮ ᱤᱧ ᱥᱮᱨᱮᱧᱤᱧ ᱵᱟᱰᱟᱭᱟ ᱟᱨ ᱥᱮᱨᱮᱧ ᱞᱮᱠᱟᱧ ᱤᱧ ᱥᱮᱨᱮᱧ ᱫᱟᱲᱮᱭᱟᱜᱼᱟ ᱪᱮᱫᱟᱜ ᱥᱮ ᱤᱧᱫᱚ ᱥᱮᱨᱮᱧ ᱫᱚ ᱟᱹᱰᱤᱜᱮᱧ ᱠᱩᱥᱤᱭᱟᱜᱼᱟ ᱡᱟᱦᱟᱱ ᱥᱮᱨᱮᱧ ᱜᱮ ᱫᱚᱝ ᱥᱮᱨᱮᱧ ᱦᱳᱠ ᱞᱟᱜᱽᱬᱮ ᱥᱮᱨᱮᱧ ᱦᱳᱠ ᱛᱟᱯᱚᱨᱮ ᱥᱚᱨᱦᱟᱭ ᱥᱮᱨᱮᱧ ᱦᱳᱠ ᱚᱱᱟ ᱠᱚ ᱡᱚᱛᱚ ᱥᱤᱨᱤᱧ ᱠᱩᱥᱤᱭᱟᱜᱼᱟ ᱤᱧᱫᱚ ᱪᱮᱫᱟᱜ ᱥᱮ ᱤᱧᱫᱚ ᱥᱮᱨᱮᱧ ᱠᱩᱥᱤ ᱠᱟᱛᱮᱫ ᱤᱧᱫᱚ ᱥᱮᱨᱮᱧ ᱨᱮᱭᱟᱜ ᱥᱟᱨᱴᱤᱯᱷᱤᱠᱮᱴ ᱦᱚᱧ ᱧᱟᱢ ᱟᱠᱟᱫᱼᱟ ᱪᱮᱫᱟᱜ ᱥᱮ ᱚᱱᱟᱛᱮ ᱤᱧᱫᱚ ᱥᱮᱨᱮᱧ ᱫᱚ ᱟᱹᱰᱤᱜᱮᱧ ᱠᱩᱥᱤᱭᱟᱜᱼᱟ ᱟᱨ ᱵᱟᱰᱟᱭ ᱦᱚᱧ ᱵᱟᱰᱟᱭᱟ